ᱱᱟᱦᱟᱜ ᱨᱮ ᱧᱮᱞᱚᱜᱼᱟ ᱤᱥᱤᱱ ᱵᱟᱥᱟᱝ ᱨᱮ ᱦᱚᱲ ᱟᱹᱰᱤ ᱡᱟᱹᱥᱛᱤ ᱡᱟᱹᱥᱛᱤ ᱥᱩᱱᱩᱢ ᱟᱨ ᱢᱚᱥᱞᱟ ᱠᱚ ᱵᱮᱣᱦᱟᱨᱟ ᱢᱮᱱᱠᱷᱟᱱ ᱤᱧ ᱫᱚ ᱚᱸᱰᱮ ᱫᱚ ᱠᱚᱢ ᱥᱩᱱᱩᱢ ᱟᱨ ᱠᱚᱢ ᱢᱚᱥᱞᱟ ᱛᱮ ᱟᱹᱰᱤ ᱱᱟᱯᱟᱭ ᱪᱮᱦᱨᱟ ᱱᱟᱜ ᱩᱛᱩᱧ ᱤᱥᱤᱱ ᱠᱮᱫᱟ